ᱟᱞᱮᱭᱟᱜ ᱴᱚᱴᱷᱟ ᱨᱮᱫᱚ ᱦᱚᱲᱢᱚ ᱥᱟᱶᱟᱨ ᱫᱚᱦᱚ ᱞᱟᱹᱜᱤᱫ ᱢᱤᱫ ᱦᱚᱲᱟᱜ ᱡᱮᱢᱚᱱ ᱵᱮᱭᱟᱢ ᱠᱚ ᱥᱮᱛᱟᱜ ᱥᱮᱛᱟᱜ ᱫᱟᱹᱲ ᱮᱢᱟᱱ ᱠᱚ ᱫᱚᱨᱠᱟᱨᱟᱭ ᱛᱚ ᱟᱞᱮ ᱟᱛᱳ ᱫᱤᱥᱚᱢ ᱨᱮᱫᱚ ᱚᱱᱟ ᱠᱚᱫᱚ ᱵᱟᱭ ᱫᱚᱨᱠᱟᱨᱟ ᱪᱮᱫᱟᱜ ᱥᱮ ᱟᱞᱮ ᱦᱚᱸ ᱟᱞᱮ ᱫᱚ ᱥᱮᱛᱟᱜ ᱠᱷᱚᱱ ᱜᱮ ᱦᱟᱱᱟ ᱱᱤᱭᱟᱹ ᱞᱮ ᱠᱟᱹᱢᱤᱭᱟ ᱚᱲᱟᱜ ᱨᱮᱱᱟᱜ ᱦᱚᱸ ᱟᱨ ᱵᱤᱨ ᱠᱚᱞᱮ ᱥᱮᱱ ᱵᱟᱲᱟᱜᱼᱟ ᱥᱟᱦᱟᱱ ᱟᱹᱜᱩ ᱮᱢᱟᱱ ᱠᱚ ᱚᱱᱟ ᱪᱤᱠᱟᱹ ᱵᱮᱭᱟᱢ ᱠᱚᱫᱚ ᱵᱟᱭ ᱫᱚᱨᱠᱟᱨᱟ ᱟᱨᱚ ᱪᱟᱥᱼᱵᱟᱥ ᱠᱚᱞᱮ ᱥᱮᱱ ᱵᱟᱲᱟᱜᱼᱟ ᱟᱨ ᱠᱟᱹᱢᱤ ᱠᱚᱦᱚᱸᱞᱮ ᱥᱮᱱ ᱵᱟᱲᱟᱜ ᱜᱮᱭᱟ ᱚᱱᱟ ᱪᱤᱠᱟᱹ ᱵᱮᱭᱟᱢ ᱠᱚᱫᱚ ᱵᱟᱭ ᱫᱚᱨᱠᱟᱨᱟ ᱦᱚᱲᱢᱚ ᱥᱟᱶᱟᱨ ᱫᱚᱦᱚ ᱞᱟᱹᱜᱤᱫ ᱛᱮᱫᱚ ᱥᱩᱫᱩ ᱡᱤᱞ ᱟᱨ ᱦᱟᱹᱠᱩ ᱡᱚᱢ ᱞᱮᱠᱷᱟᱱ ᱫᱚ ᱵᱟᱭ ᱦᱩᱭᱩᱜᱼᱟ ᱦᱚᱲᱢᱚ ᱥᱟᱶᱟᱨ ᱫᱚᱦᱚ ᱞᱟᱹᱜᱤᱫ ᱛᱮᱫᱚ ᱥᱟᱠ ᱥᱚᱵᱡᱤ ᱟᱨ ᱴᱷᱤᱠᱼᱴᱷᱟᱠ ᱫᱟᱠᱟ ᱠᱚᱦᱚᱸ ᱡᱚᱢ ᱦᱩᱭᱩᱜᱼᱟ ᱪᱮᱫᱟᱜ ᱥᱮ ᱴᱷᱤᱠᱼᱴᱷᱟᱠ ᱡᱩᱫᱤ ᱫᱟᱠᱟ ᱵᱟᱢ ᱡᱚᱢᱟ ᱢᱤᱫ ᱫᱷᱟᱣᱮᱢ ᱡᱚᱢᱟ ᱟᱨ ᱥᱮᱛᱟᱜ ᱮᱢ ᱡᱚᱢᱟ ᱟᱭᱩᱵ ᱫᱚ ᱵᱟᱝ ᱛᱚ ᱜᱮᱥ ᱦᱩᱭᱩᱜᱼᱟ ᱛᱚᱵᱮ ᱨᱟᱱ ᱠᱚᱫᱚ ᱩᱱᱟᱹᱜ ᱵᱟᱵᱚᱱ ᱡᱚᱢᱟ ᱪᱮᱫᱟᱜ ᱥᱮ ᱥᱟᱨ ᱨᱮᱱᱟᱜ ᱡᱤᱱᱤᱥ ᱵᱚ ᱡᱚᱢᱮᱫᱟ ᱚᱱᱟ ᱟᱹᱭᱠᱟᱹ ᱛᱮ ᱦᱚᱲᱢᱚ ᱫᱚᱢᱮ ᱪᱟᱲ ᱠᱷᱩᱛᱤᱭᱮᱫ ᱛᱟᱵᱚᱱᱟᱭ ᱚᱱᱟ ᱪᱤᱠᱟᱹ ᱥᱟᱠ ᱥᱚᱵᱡᱤ ᱠᱚ ᱟᱨ ᱫᱟᱜ ᱠᱚᱦᱚᱸ ᱴᱷᱤᱠ ᱢᱚᱛᱚ ᱵᱚᱱ ᱧᱩᱭ ᱢᱟ